ᱯᱷᱤᱴᱱᱮᱥ ᱞᱟᱹᱜᱤᱫ ᱯᱟᱭᱨᱟ ᱨᱮᱭᱟᱜ ᱥᱩᱵᱤᱫᱟ ᱫᱚ ᱦᱩᱭᱩᱜ ᱠᱟᱱᱟ ᱛᱤ ᱡᱟᱸᱜᱟ ᱠᱚ ᱠᱮᱴᱮᱡᱚᱜᱼᱟ ᱥᱚᱨᱤᱨ ᱨᱮᱭᱟᱜ ᱮᱠᱥᱮᱥᱟᱭᱤᱡᱽ ᱦᱩᱭᱩᱜᱼᱟ ᱥᱟᱦᱮᱫ ᱟᱨ ᱫᱚᱢ ᱰᱷᱮᱨᱚᱜᱼᱟ ᱱᱚᱣᱟ ᱱᱤᱭᱮ ᱯᱟᱸᱪ ᱫᱚᱥ ᱢᱤᱱᱤᱴ ᱫᱟᱜ ᱵᱷᱤᱛᱨᱤ ᱨᱮ ᱥᱟᱦᱮᱫ ᱫᱚᱦᱚ ᱫᱟᱲᱮᱭᱟᱜᱼᱟ